ᱳᱮ ᱟᱪᱪᱷᱟ ᱟᱪᱪᱷᱟ ᱵᱩᱡᱽ ᱠᱮᱫᱟᱞᱤᱧ ᱟᱥᱚᱞᱮ ᱱᱤᱭᱟᱹ ᱦᱟᱸᱥᱯᱟᱛᱟᱞ ᱠᱚᱨᱮ ᱫᱚ ᱪᱮᱫ ᱞᱤᱧ ᱢᱮᱱᱟ ᱦᱟᱥᱯᱟᱛᱟᱞ ᱨᱮᱫᱚ ᱥᱮᱨᱚᱠᱚᱢ ᱥᱚᱨᱠᱟᱨ ᱠᱷᱚᱡ ᱥᱮᱨᱚᱠᱚᱢ ᱢᱮᱥᱤᱱ ᱯᱚᱛᱛᱨᱚ ᱵᱟᱭ ᱞᱟᱜᱟᱣ ᱮᱫᱟ ᱛᱚ ᱚᱱᱟ ᱤᱭᱟᱹᱛᱮ ᱥᱚᱨᱠᱟᱨ ᱠᱷᱚᱡ ᱚᱸᱰᱮ ᱫᱚ ᱟᱹᱰᱤ ᱨᱟᱱ ᱯᱚᱨᱤᱥᱮᱵᱟ ᱫᱚ ᱟᱹᱰᱤ ᱢᱚᱸᱡᱽ ᱫᱚ ᱵᱟᱝ ᱦᱤᱡᱩᱜ ᱠᱟᱱᱟ ᱛᱚ

ᱟᱪᱪᱟ ᱪᱤᱱᱛᱟᱹ ᱨᱮᱱᱟᱜ ᱠᱳᱱᱳ ᱠᱟᱨᱚᱱ ᱵᱟᱱᱩᱜᱼᱟ ᱮᱠᱷᱚᱱ ᱤᱧ ᱴᱷᱮᱱ ᱢᱤᱫ ᱫᱚᱢ ᱫᱮᱠᱷᱟᱣ ᱞᱮᱜᱟᱜ ᱵᱮᱱ ᱤᱧᱟᱹᱜ ᱪᱮᱢᱵᱟᱨ ᱨᱮ ᱴᱷᱤᱠ ᱜᱮᱭᱟ ᱱᱚᱸᱰᱮ ᱱᱟᱜ ᱡᱚᱢ ᱞᱮᱜᱟᱭ ᱵᱤᱱ ᱚᱥᱩᱵᱤᱫᱷᱟ ᱪᱤᱱᱛᱟ ᱨᱮᱱᱟᱜ ᱠᱳᱱᱳ ᱠᱟᱨᱚᱱ ᱵᱟᱱᱩᱜᱼᱟ ᱮᱢᱚᱱ ᱠᱳᱱᱳ ᱧᱮᱞᱵᱮᱱ ᱮᱴᱟᱜ ᱠᱷᱚᱨᱪᱟ ᱫᱚ ᱟᱪᱪᱷᱟ ᱠᱷᱩᱵᱽ ᱮᱠᱴᱟ ᱵᱟᱱᱩᱜᱼᱟ ᱟᱞᱤᱧᱟᱜ ᱯᱷᱤᱡᱽ ᱫᱚ ᱟᱹᱰᱤ ᱟᱭᱢᱟ ᱫᱚ ᱵᱟᱞᱤᱧ ᱦᱟᱛᱟᱣ ᱫᱟ ᱮᱴᱟᱜ ᱠᱚ ᱰᱟᱠᱛᱟᱨ ᱞᱮᱠᱟ ᱫᱚ ᱟᱞᱤᱧ ᱫᱚ ᱠᱚᱢ ᱜᱮᱞᱤᱧ ᱦᱟᱛᱟᱣ ᱮᱫᱟ ᱥᱟᱥᱛᱷᱚ ᱯᱚᱨᱤᱥᱮᱵᱟ ᱟᱭᱢᱟ ᱨᱚᱠᱚᱢ ᱵᱤᱜᱽᱲᱟᱹᱜ ᱠᱟᱱ ᱜᱮᱭᱟ ᱴᱷᱤᱠ ᱜᱮᱭᱟ ᱢᱮᱱᱟᱜ ᱠᱚᱣᱟ ᱰᱟᱠᱛᱟᱨ ᱟᱹᱰᱤ ᱡᱟᱥᱛᱤ ᱯᱷᱤᱡᱽ ᱠᱚ ᱦᱟᱛᱟᱣ ᱮᱫᱟ ᱵᱟᱴ ᱟᱞᱤᱧ ᱫᱚ ᱠᱚᱢ ᱛᱮᱜᱮ ᱞᱤᱧ ᱪᱤᱠᱤᱛᱥᱟᱭᱮᱫ ᱠᱚᱣᱟ ᱡᱮᱦᱮᱛᱩ ᱨᱮᱸᱜᱮᱡ ᱚᱨᱮᱡ ᱦᱚᱲ ᱠᱚ ᱢᱮᱱᱟᱜ ᱠᱚᱣᱟ ᱚᱱᱟ ᱤᱭᱟᱹᱛᱮ ᱡᱷᱚᱛᱚ ᱦᱚᱲᱟᱜ ᱠᱟᱛᱷᱟ ᱩᱭᱦᱟᱹᱨ ᱠᱟᱛᱮ ᱜᱮ ᱟᱹᱞᱤᱧ ᱫᱚ ᱯᱷᱤᱡᱽ ᱫᱚᱞᱤᱧ ᱠᱚᱢ ᱟᱠᱟᱫᱟ ᱟᱫᱚ ᱨᱟᱱ ᱫᱟᱢ ᱡᱟᱦᱟᱸ ᱠᱟᱱᱟ ᱚᱱᱟᱛᱮᱛ ᱮᱠᱴᱩ ᱢᱮᱱᱮᱡᱽ ᱠᱟᱛᱮ ᱮᱢ ᱦᱳᱭᱳᱜ ᱛᱟᱵᱤᱱᱟ ᱚᱱᱟᱦᱚᱸ ᱟᱹᱰᱤ ᱡᱮᱱᱮᱨᱤᱠ ᱨᱟᱱ ᱜᱮᱞᱤᱧ ᱚᱞ ᱮᱫᱟ ᱟᱹᱰᱤ ᱵᱨᱮᱱᱰᱮᱰ ᱨᱟᱱ ᱫᱚ ᱵᱟᱞᱤᱧ ᱚᱞ ᱮᱫᱟ ᱵᱨᱮᱱᱰᱮᱰ ᱨᱟᱱ ᱫᱮ ᱟᱹᱰᱤ ᱠᱷᱚᱨᱪᱟ ᱜᱮᱭᱟ ᱚᱱᱟ ᱤᱭᱟᱹᱛᱮ ᱨᱳᱜᱤᱭᱟᱜ ᱥᱮ ᱯᱮᱥᱮᱱᱴ ᱟᱜ ᱡᱟᱛᱮ ᱡᱚᱛᱚ ᱨᱚᱠᱚᱢ ᱯᱮᱥᱮᱱᱴ ᱠᱚ ᱛᱟᱦᱮᱱᱟ ᱛᱚ ᱨᱮᱸᱜᱮᱡᱼᱚᱨᱮᱡ ᱦᱚᱲ ᱦᱚᱸ ᱥᱮ ᱩᱱᱠᱩ ᱠᱚ ᱦᱤᱥᱟᱹᱵᱽ ᱞᱮᱠᱟᱛᱮ ᱚᱱᱠᱟ ᱞᱮᱠᱟᱜᱮ ᱟᱵᱤᱱ ᱟᱹᱰᱤ ᱟᱭᱢᱟ ᱠᱷᱚᱨᱚᱪ ᱜᱮ ᱵᱟᱹᱱᱩᱜᱼᱟ ᱛᱷᱚᱲᱟ ᱠᱷᱚᱨᱪᱟ ᱛᱮᱜᱮ ᱟᱵᱤᱱ ᱮᱠᱵᱟᱨᱮ ᱜᱮ ᱥᱩᱥᱛᱷᱚ ᱩᱛᱟᱹᱨᱚᱜᱼᱟ ᱵᱤᱱ ᱦᱮᱸ ᱚᱱᱟ ᱢᱟᱛᱚ ᱠᱟᱱ ᱜᱮ ᱟᱫᱚ ᱟᱫᱚ ᱚᱱᱟ ᱟᱞᱤᱧ ᱞᱤᱧ ᱳᱮ ᱳᱮ ᱴᱷᱤᱠ ᱜᱮᱭᱟ ᱚᱱᱟ ᱢᱟᱞᱤᱧ ᱵᱩᱡᱮᱫ ᱠᱟᱱ ᱜᱮ ᱚᱱᱟ ᱤᱭᱟᱹᱛᱮ ᱟᱞᱤᱧ ᱫᱚ ᱯᱷᱤᱡᱽ ᱠᱚᱦᱚᱸ ᱵᱟᱞᱤᱧ ᱵᱟᱲᱦᱟᱣ ᱟᱠᱟᱫᱟ ᱟᱞᱤᱧ ᱥᱟᱥᱛᱷᱚ ᱯᱚᱨᱤᱥᱮᱵᱟ ᱞᱤᱧ ᱧᱮᱞᱮᱫ ᱠᱟᱱ ᱜᱮᱭᱟ ᱟᱹᱰᱤ ᱵᱤᱜᱽᱲᱟᱹᱣ ᱪᱟᱵᱟᱜ ᱠᱟᱱᱟ ᱮᱴᱟᱜ ᱠᱚ ᱡᱟᱭᱜᱟ ᱛᱮᱠᱚ ᱪᱟᱞᱟᱜ ᱠᱟᱱᱟ ᱟᱵᱚ ᱟᱵᱚ ᱱᱚᱛᱮ ᱯᱚᱥᱪᱤᱢ ᱵᱚᱝᱜᱚ ᱠᱷᱚᱱ ᱛᱚ ᱚᱱᱟ ᱦᱤᱥᱟᱹᱵ ᱛᱮᱞᱤᱧ ᱢᱮᱱᱫᱟ ᱥᱟᱫᱷᱟᱨᱚᱱ ᱰᱟᱠᱛᱟᱨ ᱟᱞᱤᱧ ᱦᱚᱸ ᱨᱮᱸᱜᱮᱡᱼᱚᱨᱮᱡ ᱚᱲᱟᱜ ᱠᱷᱚᱱ ᱜᱮᱞᱤᱧ ᱰᱟᱠᱛᱟᱨ ᱟᱠᱟᱱᱟ ᱛᱚ ᱚᱱᱟᱛᱮ ᱟᱞᱤᱧ ᱦᱚᱸ ᱨᱮᱸᱜᱮᱡᱼᱚᱨᱮᱡ ᱫᱚᱞᱤᱧ ᱵᱩᱡᱷᱟᱹᱣ ᱜᱮᱭᱟ ᱚᱱᱟᱛᱮ ᱯᱷᱤᱡᱽ ᱠᱚᱦᱚᱸ ᱟᱹᱰᱤ ᱠᱚᱢ ᱜᱮᱞᱤᱧ ᱫᱚᱦᱚᱣᱟᱠᱟᱫᱟ ᱛᱚ ᱡᱮᱱᱟᱨᱤᱠ ᱢᱮᱰᱤᱥᱤᱱ ᱫᱤᱭᱮ ᱵᱮᱥᱤᱨ ᱵᱷᱟᱜᱽ ᱞᱤᱧ ᱪᱤᱠᱤᱛᱥᱟᱭᱮᱫ ᱠᱚᱣᱟ ᱛᱚ ᱚᱱᱟ ᱛᱮᱜᱮ ᱟᱭᱢᱟ ᱦᱚᱲ ᱠᱚ ᱢᱚᱸᱡᱽ ᱟᱠᱟᱱᱟ ᱠᱚ ᱛᱚ ᱚᱥᱩᱵᱤᱫᱷᱟ ᱫᱚ ᱵᱟᱝ ᱦᱳᱭᱳᱜᱼᱟ ᱠᱷᱩᱵᱽ ᱮᱠᱴᱟ ᱟᱵᱤᱱ ᱫᱚᱵᱮᱱ ᱧᱮᱞ ᱵᱟᱲᱟ ᱧᱮᱞ ᱵᱟᱲᱟ ᱠᱮᱫ ᱜᱮᱭᱟ ᱛᱚ ᱮᱴᱟᱜ ᱠᱚᱨᱮ ᱮᱴᱟᱜ ᱠᱚᱨᱮ ᱟᱫᱚᱢ ᱰᱟᱠᱛᱟᱨ ᱟᱹᱰᱤ ᱵᱨᱮᱱᱰᱮᱰ ᱨᱟᱱ ᱠᱚ ᱚᱞᱟ ᱛᱚ ᱚᱱᱟᱛᱮᱫᱚ ᱢᱟᱱᱮ ᱠᱷᱩᱵ ᱮᱠᱴᱟ ᱫᱚ ᱢᱟᱱᱮ ᱰᱟᱠᱴᱚᱨᱟᱜ ᱵᱮᱵᱥᱟ ᱦᱳᱭᱳᱜ ᱠᱟᱱᱟ ᱚ ᱟᱞᱤᱧ ᱫᱚ ᱚᱱᱟ ᱠᱚ ᱢᱚᱱᱳᱵᱷᱟᱵᱽ ᱫᱚ ᱵᱟᱱᱩᱜ ᱛᱟᱞᱤᱧᱟ ᱮᱠᱵᱟᱨᱮ ᱛᱮ ᱥᱮᱵᱟ ᱥᱮᱵᱟ ᱡᱩᱠᱛᱚ ᱰᱟᱠᱛᱟᱨ ᱠᱟᱱᱟᱞᱤᱧ ᱟᱞᱤᱧ ᱫᱚ ᱵᱨᱮᱱᱰᱮᱰ ᱨᱟᱱ ᱚᱞ ᱠᱟᱛᱮ ᱡᱮ ᱟᱞᱤᱧ ᱞᱤᱧ ᱵᱮᱵᱽᱥᱟᱭᱟ ᱨᱟᱱ ᱨᱮᱱᱟᱜ ᱞᱤᱧ ᱵᱮᱵᱽᱥᱟᱭᱟ ᱚᱱᱟᱠᱟ ᱫᱚ ᱢᱚᱱᱳᱵᱷᱟᱵᱽ ᱜᱮ ᱟᱞᱤᱧᱟᱜ ᱫᱚ ᱵᱟᱱᱩᱜ ᱟᱠᱟᱫᱟ ᱟᱞᱤᱧ ᱱᱚᱰᱮ ᱠᱷᱚᱱ ᱜᱮ ᱟᱸᱡᱚᱢᱟᱵᱮᱱ ᱮᱴᱟᱜ ᱠᱚ ᱱᱚᱸᱰᱮ ᱠᱷᱚᱱ ᱠᱚ ᱪᱤᱠᱤᱛᱥᱟ ᱵᱟᱲᱟ ᱟᱠᱟᱱᱟ ᱟᱨ ᱟᱭᱢᱟ ᱦᱚᱲ ᱠᱚ ᱥᱩᱥᱛᱷᱚᱣᱟᱠᱟᱱᱟ

ᱮᱴᱟᱜ ᱠᱚ ᱧᱮᱞ ᱢᱮ ᱱᱚᱸᱰᱮ ᱦᱚᱥᱯᱤᱴᱟᱞ ᱵᱟᱜᱤ ᱠᱟᱛᱮ ᱮᱴᱟᱜ ᱠᱚ ᱰᱟᱠᱛᱟᱨ ᱦᱟᱱᱮ ᱵᱟᱨᱦᱮ ᱠᱚ ᱪᱟᱞᱟᱜᱼᱟ ᱛᱚ ᱟᱹᱞᱤᱧ ᱫᱚ ᱦᱚᱸᱥᱯᱤᱴᱟᱞ ᱨᱮᱦᱚᱸ ᱯᱩᱨᱟᱹ ᱥᱚᱢᱚᱭ ᱞᱤᱧ ᱮᱢᱟ ᱠᱚ ᱠᱟᱱᱟ ᱦᱚᱸᱥᱯᱤᱴᱟᱞ ᱨᱮᱦᱚᱸ ᱯᱩᱨᱟᱹ ᱥᱚᱢᱚᱭ ᱞᱤᱧ ᱮᱢᱟ ᱠᱚ ᱠᱟᱱᱟ ᱟᱵᱟᱨ ᱱᱚᱸᱰᱮ ᱪᱮᱢᱵᱮᱨ ᱨᱮᱦᱚᱸ ᱫᱷᱚᱨᱚ ᱦᱚᱸᱥᱯᱤᱴᱟᱞ ᱨᱮᱛᱚ ᱡᱷᱚᱛᱚ ᱛᱚ ᱥᱚᱢᱵᱷᱚᱵᱽ ᱵᱟᱝ ᱠᱟᱱᱟ ᱦᱚᱸᱥᱯᱤᱴᱟᱞ ᱨᱮᱦᱚᱸ ᱟᱹᱞᱤᱧᱟᱜ ᱦᱚᱸᱥᱯᱤᱴᱟᱞ ᱦᱚᱸᱥᱯᱤᱴᱟᱞ ᱡᱟᱦᱟᱸᱴᱷᱮᱱ ᱢᱮᱱᱟᱜ ᱟᱠᱟᱫᱟ ᱚᱸᱰᱮ ᱮᱠᱵᱟᱨᱮ ᱴᱳᱴᱟᱞ ᱥᱚᱢᱚᱭ ᱞᱤᱧ ᱮᱢᱟ ᱠᱚ ᱠᱟᱱᱟ ᱮᱴᱟᱜ ᱠᱚ ᱪᱮᱫ ᱞᱮᱠᱟ ᱠᱩ ᱮᱢᱟᱠᱚ ᱠᱟᱱᱟ ᱴᱟᱭᱤᱢ ᱚᱱᱟ ᱫᱚ ᱵᱟᱞᱤᱧ ᱞᱟᱹᱭ ᱫᱟᱲᱮᱭᱟᱜᱼᱟ ᱟᱫᱚ ᱚᱸᱰᱮᱱᱟᱜ ᱢᱮᱱᱮᱡᱢᱮᱱᱴ ᱪᱮᱫ ᱞᱮᱠᱟ ᱦᱳᱭᱳᱜ ᱠᱟᱱᱟ ᱚᱱᱟ ᱦᱚᱸ ᱵᱟᱞᱤᱧ ᱞᱟᱹᱭ ᱫᱟᱲᱮᱭᱟᱜ ᱠᱟᱱᱟ ᱟᱨ ᱱᱚᱸᱰᱮᱱᱟᱜ ᱡᱚᱢ ᱞᱮᱜᱟᱭ ᱵᱮᱱ ᱚᱥᱩᱵᱤᱫᱷᱟ ᱵᱟᱝ ᱦᱳᱭᱳᱜ ᱛᱟᱵᱤᱱᱟ ᱟᱞᱤᱧ ᱠᱩᱨᱩᱢᱩᱴᱩ ᱞᱤᱧ ᱪᱮᱥᱴᱟᱭᱟ ᱟᱨ ᱟᱹᱞᱤᱧᱟᱜ ᱱᱚᱸᱰᱮ ᱦᱚᱸᱥᱯᱤᱴᱟᱞ ᱨᱮᱦᱚᱸ ᱯᱨᱚᱯᱟᱨ ᱤᱭᱟᱹ ᱥᱠᱮᱱᱤᱝ ᱵᱮᱵᱚᱥᱛᱟ ᱢᱮᱱᱟᱜ ᱟᱠᱟᱫᱟ ᱚᱥᱩᱵᱤᱫᱷᱟ ᱠᱚ ᱵᱟᱱᱩᱜ ᱟᱠᱟᱫᱟ ᱵᱚᱦᱚᱜ ᱨᱮᱱᱟᱜ ᱚᱥᱩᱵᱤᱫᱷᱟ ᱠᱚ ᱦᱳᱭᱳᱜ ᱠᱷᱟᱱ ᱚᱱᱟ ᱦᱚᱸ ᱢᱤᱫᱴᱮᱱ ᱯᱷᱳᱴᱳ ᱞᱟᱜᱟᱜᱼᱟ ᱚᱥᱩᱵᱤᱫᱷᱟ ᱵᱟᱱᱩᱜᱼᱟ ᱟᱨ ᱥᱚᱨᱠᱟᱨᱤ ᱦᱟᱸᱥᱯᱟᱛᱟᱞ ᱫᱚ ᱥᱮᱨᱚᱠᱚᱢ ᱯᱚᱨᱤᱥᱮᱵᱟ ᱨᱮᱭᱟᱜ ᱟᱪᱪᱷᱟ ᱟᱪᱪᱷᱟ

ᱴᱷᱤᱠ ᱜᱮᱭᱟ ᱚᱥᱩᱵᱤᱫᱷᱟ ᱵᱟᱱᱩᱜᱼᱟ ᱤᱧ ᱴᱷᱮᱱ ᱡᱟᱦᱟᱭ ᱠᱚ ᱦᱮᱡ ᱟᱠᱟᱱ ᱡᱚᱛᱚ ᱨᱩᱜᱤ ᱜᱮ ᱵᱩᱜᱮ ᱠᱟᱛᱮ ᱜᱮᱠᱚ ᱪᱟᱞᱟᱣ ᱠᱟᱱᱟ ᱟᱹᱰᱤ ᱠᱚᱢᱮᱨ ᱵᱷᱟᱜᱽ ᱨᱩᱜᱤ ᱜᱮ ᱡᱮ ᱦᱮᱸ ᱛᱚᱵᱮ ᱵᱟᱭ ᱴᱷᱤᱠ ᱩᱛᱟᱹᱨ ᱠᱟᱱᱟ ᱡᱮ ᱰᱷᱮᱨ ᱠᱷᱚᱡ ᱫᱚ ᱠᱚᱢ ᱩᱛᱟᱹᱨ ᱠᱟᱱ ᱛᱟᱭᱟ ᱛᱚᱵᱮ ᱮᱴᱟᱜ ᱠᱚ ᱰᱟᱠᱛᱟᱨ ᱠᱷᱚᱡ ᱫᱮᱠᱷᱟᱣ ᱠᱟᱛᱮ ᱨᱮᱦᱚᱸ ᱵᱟᱝ ᱠᱚᱢ ᱟᱠᱟᱱ ᱛᱟᱠᱚᱣᱟ ᱛᱚᱵᱮ ᱤᱧ ᱴᱷᱮᱡ ᱫᱮᱠᱷᱟᱣ ᱠᱟᱛᱮ ᱵᱟᱝ ᱪᱟᱵᱟᱜ ᱚᱱᱠᱟᱱᱟᱜ ᱦᱩᱸᱧ ᱠᱚᱢ ᱩᱛᱟᱹᱨᱟᱠᱟᱫ ᱛᱟᱠᱚᱣᱟ ᱡᱮᱱᱮᱨᱤᱠ ᱢᱮᱰᱤᱥᱤᱱ ᱛᱮ ᱩᱱᱟᱹᱜ ᱢᱚᱸᱡᱤᱧ ᱴᱨᱤᱴᱢᱮᱱᱴ ᱮᱫ ᱠᱚᱣᱟ ᱛᱚᱸ ᱟᱵᱤᱱ ᱫᱚ ᱛᱷᱚᱲᱟ ᱟᱥᱛᱷᱟ ᱫᱚᱦᱚᱭ ᱵᱮᱱ ᱴᱷᱤᱠ ᱵᱮᱱ ᱴᱷᱤᱠᱚᱜᱼᱟ ᱦᱮᱸ ᱴᱷᱤᱠ ᱜᱮᱭᱟ ᱛᱚᱵᱮ ᱴᱷᱤᱠ ᱜᱮᱭᱟ ᱛᱚᱵᱮ ᱚᱥᱩᱵᱤᱫᱟ ᱵᱟᱱᱩᱜᱼᱟ ᱦᱮᱸ ᱴᱷᱤᱠ ᱜᱮᱭᱟ ᱦᱮᱸ ᱛᱚᱵᱮ ᱴᱷᱤᱠ ᱜᱮᱭᱟ